ᱤᱧᱨᱮᱱ ᱜᱟᱛᱮ ᱠᱚᱫᱚ ᱟᱞᱮ ᱚᱲᱟᱜ ᱥᱩᱨ ᱨᱮᱱ ᱦᱚᱲ ᱠᱚᱫᱚ ᱚᱱᱟ ᱟᱞᱮ ᱠᱷᱚᱠᱠᱨᱚ ᱜᱳᱰᱟ ᱨᱮᱜᱮ ᱠᱚ ᱠᱷᱮᱞᱟ ᱵᱚᱞ ᱠᱚ ᱪᱟᱦᱮ ᱠᱨᱤᱠᱮᱴ ᱠᱚ ᱵᱟᱦᱨᱮ ᱠᱷᱚᱱ ᱦᱚᱲ ᱠᱚ ᱦᱤᱡᱩᱜ ᱨᱮᱦᱚᱸ ᱚᱱᱟ ᱟᱞᱮ ᱠᱷᱚᱠᱠᱨᱚ ᱜᱳᱰᱟ ᱨᱮᱜᱮ ᱠᱚ ᱪᱮᱫ ᱠᱚᱣᱟ ᱪᱮᱪᱮᱫ ᱠᱚᱠᱚ ᱦᱤᱡᱩᱜ ᱨᱮᱦᱚᱸ ᱚᱸᱰᱮ ᱜᱮ ᱨᱮᱸᱜᱮᱡ ᱛᱮᱛᱟᱝ ᱫᱟᱜ ᱛᱮᱛᱟᱝ ᱫᱟᱠᱟ ᱨᱮᱸᱜᱮᱡ ᱚᱸᱰᱮ ᱜᱮᱠᱚ ᱥᱮᱱᱚᱜᱼᱟ ᱚᱱᱟᱫᱚ ᱩᱱᱤ ᱪᱮᱪᱮᱫ ᱤᱡ ᱜᱮ ᱮᱢᱟ ᱠᱚᱣᱟᱭ ᱫᱟᱜ ᱛᱮᱛᱟᱝ ᱨᱮᱫᱚ ᱫᱟᱜ ᱦᱚᱸ ᱮᱢᱟ ᱠᱚᱣᱟᱭ ᱫᱟᱠᱟ ᱨᱮᱸᱜᱮᱡ ᱨᱮᱱᱟᱝ ᱵᱮᱵᱚᱥᱛᱷᱟ ᱦᱚᱸ ᱪᱷᱳᱞᱟ ᱞᱚᱦᱚᱫ ᱠᱚ ᱫᱟᱠᱟ ᱠᱚ ᱡᱟᱦᱟᱸᱜᱮ ᱵᱮᱵᱚᱥᱛᱷᱟ ᱢᱮᱱᱟᱜᱼᱟ